ᱦᱮᱸ ᱱᱚᱣᱟ ᱤᱧ ᱵᱤᱡᱞᱤ ᱥᱮ ᱠᱟᱨᱮᱱᱴ ᱵᱟᱵᱚᱛ ᱛᱮᱧ ᱞᱟᱹᱭᱮᱫᱼᱟ ᱥᱟᱹᱨᱤᱜᱤ ᱱᱚᱣᱟ ᱵᱤᱡᱞᱤ ᱥᱮ ᱠᱟᱨᱮᱱᱴ ᱱᱚᱣᱟ ᱤᱧᱟᱹᱜ ᱚᱲᱟᱜ ᱨᱮ ᱦᱮᱱᱟᱜᱼᱟ ᱟᱨ ᱤᱧ ᱦᱟᱛᱟᱣ ᱟᱠᱟᱫᱟ ᱢᱮᱱᱠᱷᱟᱱ ᱡᱚᱠᱷᱚᱱ ᱠᱚᱱᱚ ᱪᱷᱚᱴᱚ ᱠᱷᱟᱴᱚ ᱠᱚᱱᱚ ᱢᱩᱥᱠᱤᱞ ᱥᱮ ᱥᱚᱢᱚᱥᱥᱟ ᱦᱤᱡᱩᱜᱼᱟ ᱥᱮ ᱛᱚᱯᱟᱜ ᱞᱮᱱᱠᱷᱟᱡ ᱥᱮ ᱵᱟᱹᱲᱤᱡ ᱞᱮᱱᱠᱷᱟᱡ ᱛᱚᱠᱷᱚᱱ ᱫᱚ ᱤᱧᱫᱚ ᱱᱚᱠᱟ ᱢᱤᱥᱛᱤᱨᱤ ᱥᱮ ᱦᱮᱰ ᱚᱯᱷᱤᱥᱫᱚ ᱵᱟᱹᱧ ᱡᱟᱱᱟᱣ ᱠᱚᱣᱟ ᱮᱱᱠᱟᱱᱟᱜ ᱫᱚ ᱤᱧ ᱛᱮᱜᱤᱧ ᱡᱩᱛᱟ ᱡᱮᱢᱚᱱ ᱢᱮᱱ ᱥᱩᱭᱤᱡ ᱡᱚᱫᱤ ᱩᱲᱟᱹᱜᱼᱟ ᱛᱚᱠᱷᱚᱱ ᱫᱚ ᱚᱱᱟᱫᱚ ᱤᱧᱜᱤᱧ ᱛᱚᱞᱟ ᱥᱮᱧ ᱡᱩᱛᱟ ᱟᱨ ᱚᱱᱠᱟ ᱛᱟᱨ ᱠᱚᱦᱚᱸ ᱡᱚᱫᱤ ᱟᱫᱚᱢ ᱥᱩᱢᱟᱹᱭ ᱞᱟᱲᱟ ᱞᱮᱱᱠᱷᱟᱡ ᱛᱚᱠᱷᱚᱱ ᱦᱚᱸ ᱚᱱᱟ ᱦᱩᱠ ᱠᱚᱦᱚᱸ ᱤᱧᱜᱤᱧ ᱞᱟᱜᱟᱣᱟ ᱟᱨ ᱛᱚᱯᱟᱜ ᱮᱢᱟᱱ ᱞᱮᱱᱠᱷᱟᱡ ᱦᱚᱸ ᱚᱱᱠᱟᱱᱟᱜ ᱦᱚᱸ ᱪᱷᱚᱴᱚ ᱠᱷᱟᱴᱚ ᱤᱧ ᱤᱧ ᱞᱟᱜᱟᱣᱟ ᱥᱮᱧ ᱡᱩᱛᱟ ᱥᱮᱧ ᱛᱚᱞᱟ ᱟᱨ ᱱᱚᱠᱟ ᱞᱮᱠᱟ ᱥᱚᱵ ᱥᱩᱢᱟᱹᱭ ᱫᱚ ᱢᱤᱥᱛᱤᱨᱤ ᱠᱩ ᱥᱮ ᱚᱯᱤᱥ ᱦᱚᱸ ᱥᱟ ᱜᱤᱧ ᱜᱮᱭᱟ ᱡᱮ ᱥᱚᱯ ᱥᱩᱢᱟᱹᱭ ᱥᱚᱢᱵᱷᱚᱵ ᱵᱟᱝ ᱠᱟᱱᱟ ᱮᱱᱠᱟᱱᱟᱜ ᱪᱷᱚᱴᱚ ᱠᱷᱟᱴᱚ ᱵᱤᱥᱚᱭ ᱫᱚ ᱵᱚᱞᱮ ᱤᱧᱫᱚ ᱱᱤᱡᱮ ᱛᱮᱜᱤᱧ ᱯᱟᱨᱚᱢᱟ ᱟᱨ ᱱᱤᱡᱮ ᱛᱮᱜᱤᱧ ᱡᱩᱛᱟ ᱱᱤᱭᱟᱹᱜᱤ ᱵᱚᱞᱮ ᱵᱤᱡᱞᱤ ᱥᱚᱢ ᱢᱚᱱᱫᱷᱮ ᱛᱮᱧ ᱞᱟᱹᱭ ᱩᱪᱩᱭᱮᱫ ᱠᱟᱱᱟ